ᱥᱮᱛᱟᱜ ᱵᱮᱞᱟ ᱥᱮᱱᱟ ᱡᱚᱢ ᱫᱚ ᱚᱱᱟ ᱠᱚᱦᱚᱸ ᱵᱟᱰᱟᱭ ᱜᱤᱭᱟᱹᱧ ᱤᱧᱦᱚᱸ ᱵᱚᱞᱮ ᱡᱚᱱᱰᱨᱟ ᱠᱚᱦᱚᱸ ᱥᱟᱹᱛᱩ ᱠᱚ ᱡᱚᱢ ᱜᱮᱭᱟ ᱥᱮᱛᱟ ᱵᱮᱞᱟ ᱜᱩᱲ ᱥᱚᱜᱮ ᱚᱠᱚᱭ ᱫᱚ ᱤᱱᱠᱟᱹ ᱛᱮᱦᱚᱸ ᱠᱚ ᱡᱚᱢᱟ ᱟᱨ ᱦᱚᱸ ᱥᱟᱝ ᱠᱚᱞᱮ ᱨᱚᱦᱚᱭ ᱠᱟᱜ ᱠᱷᱟᱱ ᱚᱱᱟ ᱦᱚᱞᱮ ᱞᱟᱭᱟ ᱞᱟ ᱠᱟᱛᱮ ᱚᱱᱟ ᱫᱚ ᱟᱹᱨᱩᱵ ᱥᱟᱯᱷᱟ ᱠᱟᱛᱮ ᱛᱤᱠᱤ ᱠᱟᱛᱮ ᱚᱱᱟ ᱦᱚᱞᱮ ᱡᱚᱢᱟ ᱟᱨ ᱚᱱᱮ ᱵᱤᱨ ᱨᱮᱱᱟ ᱰᱩᱢᱨᱩ ᱚᱱᱟ ᱰᱩᱢᱨᱩ ᱫᱚ ᱞᱟ ᱟᱹᱜᱩ ᱞᱮᱠᱦᱟᱱ ᱫᱚ ᱠᱚᱴᱷᱤᱱ ᱧᱚᱜ ᱜᱮᱭᱟ ᱚᱱᱟ ᱫᱚ ᱮᱠᱟᱞ ᱤᱭᱟᱹ ᱤᱭᱟᱹᱭ ᱦᱩᱭᱩᱜᱟ ᱦᱚᱭᱚ ᱠᱟᱛᱮ ᱪᱟᱹᱠᱤᱭ ᱦᱩᱭᱩᱜᱼᱟ ᱪᱟᱹᱠᱤ ᱠᱟᱛᱮ ᱞᱚᱞᱚᱫᱟᱜ ᱦᱩᱭᱩᱜᱼᱟ ᱞᱚᱞᱚ ᱫᱟᱜ ᱠᱟᱛᱮ ᱨᱮᱭᱟᱲ ᱫᱟᱜ ᱛᱮ ᱟᱹᱨᱩᱵ ᱥᱟᱯᱷᱟᱭ ᱦᱩᱭᱩᱜᱼᱟ ᱟᱨ ᱪᱟᱰᱳ ᱠᱟᱜ ᱦᱩᱭᱩᱜᱼᱟ ᱢᱤᱫ ᱥᱤᱧ ᱢᱤᱫ ᱧᱤᱫᱟᱹ ᱫᱟᱜ ᱵᱚᱫᱚᱞᱟᱜ ᱦᱩᱭᱩᱜᱟ ᱟᱫᱚ ᱪᱟᱠᱷᱟ ᱟᱭᱹᱠᱟᱹᱣ ᱦᱩᱭᱩᱜᱟ ᱤᱭᱟᱹ ᱦᱟᱲᱦᱟᱫ ᱪᱟᱵᱟᱣ ᱠᱟᱱᱟ ᱥᱮ ᱵᱟᱝ ᱦᱟᱲᱦᱟᱫ ᱪᱟᱵᱟ ᱞᱮᱱ ᱠᱷᱟᱱ ᱫᱚ ᱟᱫᱚ ᱚᱱᱮ ᱚᱣᱟᱨ ᱠᱟᱛᱮ ᱞᱮ ᱛᱤᱠᱤᱭᱟ ᱟᱨ ᱵᱟᱹᱰᱜᱩᱫᱚ ᱯᱷᱮᱨᱟ ᱵᱮᱜᱚᱨ ᱤᱭᱟᱹ ᱛᱮᱜᱮ ᱚᱱᱟ ᱫᱚ ᱞᱟ ᱟᱹᱜᱩᱭ ᱢᱮ ᱵᱟᱹᱰᱜᱩᱫᱚ ᱟᱨ ᱛᱤᱠᱤ ᱠᱟᱛᱮ ᱡᱚᱢᱢᱮ ᱡᱟᱦᱟᱱᱟᱜ ᱥᱚᱝᱜᱮ ᱜᱮᱢ ᱡᱚᱢ ᱢᱩᱱᱜᱟᱹ ᱟᱲᱟᱜ ᱤᱭᱟᱹ ᱵᱷᱟᱡᱟ ᱥᱚᱝᱜᱮ ᱥᱮ ᱢᱟᱹᱨᱤᱪ ᱪᱟᱹᱴᱱᱤ ᱥᱚᱝᱜᱮ ᱥᱮ ᱨᱚᱥᱩᱱ ᱪᱟᱹᱴᱱᱤ ᱥᱚᱝᱜᱮ ᱥᱮ ᱯᱤᱭᱟᱡ ᱪᱟᱹᱴᱱᱤ ᱥᱚᱝᱜᱮ ᱡᱚᱛᱚ ᱥᱚᱝᱜᱮ ᱜᱮᱢ ᱡᱚᱢ ᱫᱟᱲᱮᱭᱟᱜᱼᱟ ᱟᱨ ᱡᱚᱱᱰᱨᱟ ᱥᱟᱹᱛᱩ ᱦᱚᱸ ᱚᱱᱠᱟᱜᱮ ᱡᱚᱱᱰᱨᱟ ᱥᱟᱹᱛᱩ ᱦᱚᱸ ᱥᱟᱹᱛᱩ ᱠᱟᱛᱮᱫ ᱚᱱᱠᱟᱜᱮ ᱪᱮᱫ ᱥᱚᱝᱜᱮᱢ ᱡᱚᱢᱟ ᱜᱩᱲ ᱥᱚᱝᱜᱮᱢ ᱡᱚᱢᱟ ᱥᱮ ᱵᱩᱞᱩᱝ ᱥᱩᱱᱩᱢ ᱥᱚᱝᱜᱮᱢ ᱡᱚᱢᱟ ᱯᱤᱭᱟᱡ ᱥᱚᱝᱜᱮ ᱚᱠᱟᱴᱟᱜ ᱟᱢᱟᱜ ᱤᱪᱪᱷᱟᱹ ᱚᱱᱠᱟᱛᱮᱜᱮᱢ ᱡᱚᱢᱟ ᱪᱤᱱᱤ ᱥᱚᱝᱜᱮ ᱦᱚᱢ ᱡᱚᱢ ᱫᱟᱲᱮ ᱜᱮᱭᱟ ᱜᱩᱲ ᱥᱚᱝᱜᱮᱦᱚᱢ ᱡᱚᱢ ᱫᱟᱲᱮ ᱜᱮᱭᱟ ᱥᱟᱹᱛᱩ ᱠᱟᱛᱮ ᱥᱮ ᱢᱟᱹᱨᱤᱡ ᱥᱤᱯᱤ ᱠᱟᱛᱮ ᱦᱚᱢ ᱡᱚᱢ ᱫᱟᱲᱮᱜᱼᱟ ᱨᱟᱹᱥᱩᱱ ᱥᱤᱯᱤ ᱠᱟᱛᱮᱦᱚᱢ ᱡᱚᱢ ᱫᱟᱲᱮᱜᱼᱟ ᱡᱚᱛᱚ ᱛᱮᱜᱮᱢ ᱡᱚᱢ ᱫᱟᱲᱮᱜᱼᱟ ᱜᱚᱴᱟ ᱜᱚᱴᱟ ᱯᱤᱭᱟᱡ ᱥᱚᱝᱜᱮᱦᱚᱢ ᱡᱚᱢ ᱫᱟᱲᱮᱜᱼᱟ